ᱦᱮᱸ ᱢᱤᱫᱴᱟᱱ ᱧᱩᱢᱟᱱ ᱦᱟᱹᱞᱤ ᱜᱷᱚᱴᱚᱱᱟ ᱟᱫᱚ ᱱᱤᱭᱟᱹ ᱜᱮ ᱤᱧᱟᱹᱜ ᱤᱧ ᱥᱮᱱ ᱠᱷᱚᱱ ᱫᱚ ᱡᱟᱦᱟᱸ ᱫᱚ ᱢᱤᱫ ᱥᱮᱨᱢᱟ ᱞᱟᱦᱟᱨᱮ ᱢᱤᱫᱴᱮᱱ ᱯᱷᱩᱴᱵᱩᱴ ᱯᱷᱩᱴᱵᱚᱞ ᱠᱷᱮᱞᱳᱰ ᱞᱮ ᱥᱟᱯᱲᱟᱣ ᱞᱮᱫᱟ ᱚᱱᱟ ᱫᱚ ᱛᱷᱟᱱᱟ ᱠᱷᱚᱱ ᱟᱞᱮᱭᱟᱜ ᱱᱤᱭᱟᱹ ᱵᱩᱫ ᱵᱩᱫ ᱯᱤ ᱭᱮᱥ ᱛᱷᱟᱱᱟ ᱠᱷᱚᱱ ᱛᱳ ᱱᱚᱰᱮ ᱚᱱᱟ ᱨᱮᱭᱟᱜ ᱴᱳᱴᱟᱞ ᱥᱟᱡᱟᱣ ᱥᱟᱯᱲᱟᱣ ᱨᱮᱭᱟᱜ ᱫᱟᱭᱤᱛᱛᱚ ᱫᱚ ᱤᱧᱤᱧ ᱟᱨ ᱤᱧ ᱥᱟᱶᱛᱮ ᱟᱨᱦᱚᱸ ᱢᱟᱱᱚᱛᱟᱱ ᱠᱚᱠᱚ ᱛᱟᱦᱮᱸ ᱠᱟᱱᱟ ᱩᱱᱠᱩᱣᱟᱜ ᱠᱩᱨᱩᱢᱩᱴᱩ ᱟᱨ ᱜᱚᱲᱚ ᱜᱚᱯᱲᱚ ᱛᱮᱜᱮ ᱚᱱᱟ ᱫᱚᱞᱮ ᱥᱟᱯᱲᱟᱣ ᱞᱮᱫᱟ ᱚᱱᱟ ᱫᱚ ᱚᱱᱟ ᱯᱷᱩᱴᱵᱚᱞ ᱠᱷᱮᱞᱳᱰ ᱫᱚ ᱟᱴᱴᱤ ᱴᱤᱢᱟᱜ ᱠᱷᱮᱞᱳᱰ ᱛᱟᱦᱮᱸ ᱠᱟᱱᱟ ᱮᱠᱷᱮᱱ ᱥᱟᱱᱛᱟᱲ ᱵᱚᱭᱦᱟ ᱠᱚ ᱜᱮ ᱱᱚᱣᱟ ᱨᱮᱫᱚ ᱠᱚ ᱥᱮᱞᱮᱫ ᱞᱮᱱᱟ ᱟᱴ ᱴᱤ ᱴᱤᱢ ᱟᱨ ᱚᱱᱟ ᱠᱷᱮᱞᱳᱰ ᱨᱮ ᱜᱨᱟᱣᱩᱱᱰ ᱡᱟᱦᱟᱸ ᱠᱷᱮᱞᱳᱰ ᱜᱚᱰᱟ ᱟᱹᱰᱤ ᱢᱚᱡᱽ ᱟᱞᱮ ᱞᱮ ᱥᱟᱯᱲᱟᱣ ᱞᱮᱫᱟ ᱥᱟᱯᱲᱟᱣ ᱞᱮᱫᱟᱞᱮ ᱟᱭᱢᱟ ᱨᱚᱠᱚᱢ ᱪᱤᱛᱟᱹᱨ ᱛᱮ ᱚᱱᱟ ᱪᱷᱟᱢᱰᱟ ᱦᱚᱸ ᱟᱹᱰᱤ ᱢᱚᱡᱽ ᱞᱮ ᱮᱸᱜ ᱥᱟᱡᱟᱣ ᱞᱮᱫᱟ ᱟᱭᱢᱟ ᱟᱵᱚ ᱢᱟᱱᱚᱛᱟᱱ ᱦᱚᱲ ᱠᱚ ᱱᱮᱶᱛᱟ ᱦᱩᱭ ᱞᱮᱱᱟ ᱟᱹᱰᱤ ᱢᱚᱡᱽ ᱚᱱᱟ ᱠᱷᱮᱞᱳᱰ ᱫᱚ ᱦᱩᱭᱮᱱ ᱛᱟᱞᱮᱭᱟ ᱟᱨ ᱟᱨ ᱚᱱᱟ ᱨᱚᱲ ᱞᱟᱹᱜᱤᱫ ᱛᱮ ᱠᱷᱮᱞᱳᱰ ᱪᱟᱞᱟᱜ ᱚᱠᱛᱚ ᱨᱮ ᱡᱟᱦᱟᱸ ᱫᱚ ᱮᱥᱴᱮᱰᱤᱭᱟᱢ ᱠᱚᱨᱮ ᱠᱚ ᱨᱚᱲᱟ ᱚᱱᱠᱟᱱ ᱦᱚᱲ ᱦᱚᱸᱞᱮ ᱟᱹᱜᱩ ᱞᱮᱫᱮᱭᱟ ᱡᱟᱦᱟᱸ ᱫᱚ ᱵᱟᱦᱨᱮ ᱠᱷᱚᱱ ᱦᱮᱡ ᱞᱮᱱᱟᱭ ᱡᱷᱟᱲᱜᱨᱟᱢ ᱥᱮᱫ ᱠᱷᱚᱱ ᱛᱳ ᱟᱹᱰᱤ ᱢᱚᱡᱽ ᱦᱩᱭᱮᱱ ᱛᱟᱞᱮᱭᱟ ᱟᱨ ᱱᱚᱰᱮᱱ ᱠᱚ ᱦᱚᱲ ᱟᱹᱰᱤ ᱠᱩᱥᱤ ᱨᱟᱹᱥᱠᱟᱹ ᱠᱚ ᱵᱩᱡᱷᱟᱹᱣ ᱠᱮᱫᱟ ᱪᱮᱫᱟᱜ ᱡᱮ ᱥᱟᱱᱛᱟᱲ ᱦᱚᱲ ᱜᱤᱫᱽᱨᱟᱹ ᱦᱚᱲ ᱵᱚᱭᱦᱟ ᱠᱚ ᱱᱤᱱᱟᱹᱜ ᱢᱚᱡᱽ ᱢᱤᱫᱴᱮᱱ ᱠᱷᱮᱞᱳᱰ ᱠᱚ ᱥᱟᱯᱲᱟᱣ ᱠᱮᱫᱟ ᱡᱟᱦᱟᱸ ᱫᱚ ᱱᱚᱣᱟ ᱟᱞᱮ ᱱᱚᱣᱟ ᱠᱷᱮᱞᱳᱰ ᱥᱟᱯᱲᱟᱣ ᱞᱟᱦᱟᱨᱮ ᱱᱚᱝᱠᱟᱱᱟᱜ ᱠᱷᱮᱞᱳᱰ ᱫᱚ ᱵᱟᱝ ᱦᱩᱭ ᱟᱠᱟᱱᱟ ᱩᱱᱟᱹᱜ ᱢᱚᱡᱽ ᱥᱟᱡᱟᱣ ᱥᱟᱯᱲᱟᱣ ᱠᱟᱛᱮ ᱫᱚ ᱱᱤᱭᱟᱹ ᱜᱮ ᱤᱧᱟᱹᱜ ᱫᱚ ᱧᱟᱢ ᱠᱟᱫᱟ ᱟᱨ ᱢᱤᱫ ᱥᱮᱨᱢᱟ ᱞᱟᱦᱟ ᱨᱮᱭᱟᱜ ᱜᱷᱚᱴᱚᱱᱟ ᱥᱮ ᱜᱟᱞᱢᱟᱨᱟᱣ ᱫᱚ